ᱦᱮᱞᱳ ᱥᱟᱨ ᱤᱧ ᱥᱚᱱᱛᱳᱥ ᱴᱩᱰᱩᱧ ᱢᱮᱱᱮᱜᱼᱟ ᱤᱧ ᱱᱤᱛᱳᱜ ᱫᱷᱟᱱᱵᱟᱫᱽ ᱨᱮᱧ ᱥᱤᱯᱴ ᱟᱠᱟᱱᱟ ᱟᱫᱚ ᱵᱤᱡᱽᱞᱤ ᱵᱤᱞ ᱞᱟᱹᱜᱤᱫ ᱯᱩᱨᱟᱱᱟᱵᱟᱞᱟ ᱤᱧᱟᱹᱜ ᱡᱟᱦᱟᱸ ᱵᱤᱡᱽᱞᱤ ᱵᱤᱞ ᱛᱟᱦᱮᱸ ᱞᱮᱱᱟ ᱚᱱᱟ ᱱᱚᱰᱮ ᱠᱚ ᱠᱷᱚᱡᱚᱜ ᱠᱟᱱᱟ ᱟᱫᱚ ᱢᱮᱞ ᱛᱷᱨᱩ ᱛᱮ ᱫᱚᱥ ᱥᱟᱞ ᱥᱮᱨᱢᱟ ᱡᱟᱦᱟᱸ ᱯᱩᱨᱟᱱᱟᱵᱟᱞᱟ ᱵᱤᱡᱽᱞᱤ ᱵᱤᱞ ᱢᱮᱱᱟᱜᱼᱟ ᱚᱱᱟ ᱢᱮᱞ ᱠᱟᱹᱧᱯᱮ ᱪᱮᱫ ᱞᱟᱹᱜᱤᱫᱠᱤ ᱱᱚᱰᱮ ᱚᱱᱟ ᱯᱩᱨᱟᱱᱟᱵᱟᱞᱟ ᱵᱤᱡᱽᱞᱤ ᱵᱤᱞ ᱛᱷᱨᱩ ᱛᱮᱜᱮ ᱱᱚᱭᱟ ᱠᱟᱱᱮᱠᱥᱮᱱ ᱧᱟᱢᱚᱜᱼᱟ ᱟᱨ ᱤᱧᱢᱟ ᱱᱤᱛᱳᱜ ᱵᱟᱹᱧ ᱦᱮᱡ ᱫᱟᱲᱮᱭᱟᱜᱼᱟ ᱟᱨ ᱡᱟᱦᱟᱸ ᱞᱮᱠᱟ ᱱᱚᱰᱮ ᱥᱛᱷᱤᱛᱤ ᱢᱮᱱᱟᱜᱼᱟ ᱪᱮᱫ ᱱᱤᱛᱳᱜ ᱱᱚᱰᱮᱜᱮᱧ ᱛᱟᱦᱮᱱᱟ ᱟᱫᱚ ᱠᱚᱢ ᱥᱮ ᱠᱟᱢ ᱫᱚᱥ ᱥᱟᱞ ᱯᱩᱨᱟᱱᱟᱵᱟᱞᱟ ᱵᱤᱡᱽᱞᱤ ᱵᱤᱞ ᱡᱟᱦᱟᱸ ᱯᱩᱨᱟᱱᱟᱵᱟᱞᱟᱛᱤᱧ ᱢᱮᱱᱟᱜᱼᱟ ᱚᱱᱟ ᱢᱮᱞ ᱠᱟᱛᱮᱫ ᱵᱷᱮᱡᱟᱣᱟᱹᱧᱯᱮ ᱠᱷᱟᱱ ᱟᱹᱰᱤ ᱤᱧᱟᱹᱜ ᱠᱟᱹᱢᱤ ᱚᱱᱟ ᱪᱚᱲᱟᱜᱼᱟ ᱟᱨ ᱚᱱᱟᱛᱮ ᱤᱧᱫᱚ ᱱᱚᱭᱟ ᱠᱟᱱᱮᱠᱥᱮᱱ ᱡᱟᱦᱟᱸ ᱢᱮᱱᱟᱜᱼᱟ ᱚᱱᱟᱧ ᱦᱟᱛᱟᱣ ᱫᱟᱲᱮᱭᱟᱜᱼᱟ ᱠᱷᱟᱱ ᱚᱱᱟᱛᱮ ᱟᱯᱮ ᱴᱷᱤᱱᱤᱧ ᱱᱚᱦᱚᱨᱚᱜ ᱠᱟᱱᱟ ᱥᱟᱨ ᱥᱮ ᱱᱚᱣᱟ ᱫᱚᱥ ᱥᱟᱞ ᱯᱩᱨᱟᱱᱟᱵᱟᱞᱟ ᱤᱧᱟᱹᱜ ᱵᱤᱡᱽᱞᱤ ᱵᱤᱞ ᱵᱷᱮᱡᱟ ᱠᱟᱹᱧᱯᱮ